ᱜᱤᱫᱽᱨᱟᱹ ᱪᱮᱫ ᱞᱮᱠᱟ ᱪᱟᱥ ᱠᱟᱹᱢᱤ ᱡᱤᱭᱟᱹᱞᱤ ᱟᱹᱥᱩᱞ ᱠᱟᱹᱴᱤᱡ ᱵᱮᱯᱟᱨ ᱮᱴᱟᱜ ᱛᱷᱟᱱᱤ ᱡᱤᱵᱤᱠᱟ ᱡᱮᱞᱮᱠᱟ ᱠᱟᱴᱷ ᱢᱤᱥᱛᱤᱨᱤ ᱡᱚᱛᱲᱟᱣ ᱟᱴᱟ ᱢᱤᱞ ᱥᱤᱢ ᱟᱹᱥᱩᱞ ᱞᱟᱹᱜᱤᱫ ᱠᱚ ᱵᱮᱵᱽᱥᱟᱭᱟ ᱟᱨ ᱡᱚᱫᱤ ᱡᱟᱦᱟᱱᱟᱜ ᱮᱢ ᱴᱨᱮᱱᱤᱝ ᱞᱮᱠᱷᱟᱱ ᱚᱸᱰᱮ ᱠᱷᱚᱱ ᱴᱨᱮᱱᱤᱝ ᱥᱟᱹᱛ ᱠᱟᱛᱮᱫ ᱮᱴᱟᱜ ᱨᱮ ᱠᱟᱹᱢᱤᱢ ᱧᱟᱢ ᱞᱮᱠᱷᱟᱱ ᱚᱸᱰᱮ ᱠᱷᱚᱱ ᱥᱮ ᱞᱳᱱ ᱦᱚᱸᱢ ᱧᱟᱢ ᱫᱟᱲᱮᱭᱟᱜᱼᱟ ᱩᱱᱤ ᱞᱳᱱᱮᱢ ᱧᱟᱢ ᱞᱮᱠᱷᱟᱱ ᱛᱟᱨᱯᱚᱨ ᱟᱢ ᱱᱤᱡᱮ ᱠᱷᱚᱱ ᱡᱟᱦᱟᱱᱟᱜ ᱠᱟᱹᱢᱤ ᱜᱮᱢ ᱮᱦᱚᱵ ᱫᱟᱲᱮᱭᱟᱜᱼᱟ